ᱤᱧ ᱡᱟᱦᱟᱧ ᱡᱚᱢᱟ ᱥᱮ ᱤᱥᱤᱱᱟᱹᱧ ᱚᱱᱟᱨᱮ ᱟᱸᱫᱷᱟ ᱯᱟᱹᱛᱭᱟᱹᱣ ᱫᱚ ᱤᱧᱫᱚ ᱵᱟᱹᱱᱩᱜ ᱛᱤᱧᱟ ᱡᱟᱦᱟᱱᱟᱜ ᱤᱧ ᱡᱚᱢᱟ ᱤᱥᱤᱱᱟ ᱚᱱᱟᱫᱚ ᱢᱤᱫᱴᱮᱱ ᱡᱚᱢ ᱞᱟᱹᱜᱤᱫ ᱥᱮ ᱚᱱᱟᱦᱚᱸ ᱥᱤᱵᱤᱞ ᱥᱚᱲᱚᱢ ᱢᱮᱱᱟᱜᱼᱟ ᱚᱱᱟ ᱡᱚᱢ ᱛᱮᱫᱚ ᱡᱟᱦᱟᱱᱟᱜ ᱪᱮᱫ ᱦᱚᱸ ᱵᱟᱝ ᱦᱩᱭ ᱟᱠᱟᱱᱟ ᱥᱮ ᱟᱨ ᱵᱟᱝ ᱦᱩᱭᱩᱜᱼᱟ ᱟᱨ ᱚᱱᱠᱟᱱ ᱟᱸᱫᱷᱟ ᱯᱟᱹᱛᱭᱟᱹᱣ ᱫᱚ ᱟᱨ ᱤᱧᱟᱹᱜ ᱚᱱᱮ ᱡᱚᱢ ᱪᱮᱛᱟᱱ ᱨᱮᱫᱚ ᱵᱟᱹᱱᱩᱜᱼᱟ